ᱥᱟᱱᱛᱷᱟᱲᱤ ᱯᱟᱹᱨᱥᱤ ᱡᱟᱦᱟᱸ ᱞᱮᱠᱟ ᱫᱚ ᱡᱟᱦᱟᱸ ᱛᱤᱱᱟᱹᱜ ᱱᱩᱱᱟᱹᱜ ᱦᱚᱲ ᱩᱱᱟᱹᱜ ᱵᱟᱝ ᱠᱚ ᱵᱟᱲᱟᱭ ᱛᱟᱦᱮᱸᱫ ᱟᱨ ᱱᱤᱛᱚᱜ ᱫᱚ ᱵᱟᱹᱭ ᱵᱟᱹᱭ ᱛᱮ ᱟᱹᱰᱤ ᱦᱚᱲ ᱠᱚ ᱵᱟᱲᱟᱭ ᱤᱫᱤ ᱠᱮᱜᱼᱟ ᱥᱮ ᱡᱟᱦᱟᱱᱟᱜ ᱚᱞ ᱠᱚᱠᱚ ᱥᱮᱬᱟ ᱤᱫᱤ ᱠᱮᱜᱼᱟ ᱟᱨ ᱱᱤᱛᱚᱜ ᱫᱚ ᱚᱱᱟᱛᱮ ᱜᱳᱴᱟ ᱜᱚᱴᱟ ᱚᱱᱟ ᱚᱞ ᱠᱚ ᱥᱮ ᱡᱟᱦᱟᱱᱟᱜ ᱯᱟᱲᱦᱟᱜ ᱠᱚ ᱟᱹᱰᱤ ᱠᱤᱪᱷᱩ ᱦᱩᱭ ᱫᱟᱲᱮᱭᱟᱜ ᱠᱟᱱᱟ ᱥᱴᱮᱥᱚᱱ ᱦᱚᱥᱯᱤᱴᱟᱞ ᱠᱚᱨᱮ ᱫᱚ ᱦᱩᱭᱱᱟ ᱡᱟᱦᱟᱱᱟᱜ ᱵᱞᱚᱠ ᱠᱚᱨᱮᱜ ᱦᱩᱭᱱᱟ ᱢᱟᱱᱮ ᱟᱹᱰᱤ ᱥᱮᱬᱟ ᱥᱮᱬᱟ ᱚᱯᱷᱤᱥ ᱠᱚᱨᱮᱜ ᱟᱵᱚᱣᱟᱜ ᱱᱚᱣᱟ ᱚᱞ ᱪᱤᱠᱤ ᱛᱮ ᱥᱮ ᱯᱟᱹᱨᱥᱤ ᱛᱮ ᱚᱞ ᱫᱟᱲᱮᱭᱟᱜ ᱠᱟᱱᱟ ᱥᱮ ᱟᱨ ᱟᱵᱚ ᱡᱟᱦᱟᱸ ᱟᱵᱚᱣᱟᱜ ᱯᱟᱹᱨᱥᱤ ᱵᱷᱟᱥᱟ ᱛᱟᱵᱚ ᱚᱱᱟ ᱛᱮᱵᱚᱱ ᱞᱟᱹᱭ ᱫᱟᱲᱮᱭᱟᱜ ᱠᱟᱱᱟ ᱱᱤᱛᱚᱜ ᱚᱱᱟᱛᱮ ᱵᱟᱲᱟᱭ ᱫᱟᱲᱮᱭᱟᱜ ᱠᱟᱱᱟ ᱵᱟᱲᱟᱭ ᱴᱷᱤᱠᱟᱹ ᱫᱟᱲᱮᱭᱟᱜ ᱠᱟᱱᱟ ᱡᱮ ᱟᱹᱰᱤ ᱛᱮᱫ ᱵᱚᱫᱚᱞ ᱠᱟᱱᱟ ᱞᱟᱦᱟ ᱠᱷᱚᱱᱟᱜ ᱞᱟᱦᱟ ᱫᱚ ᱱᱩᱱᱟᱹᱜ ᱰᱮᱵᱷᱞᱚᱯ ᱵᱟᱭ ᱛᱟᱦᱮᱸ ᱠᱟᱱᱟ ᱱᱤᱛᱚᱜ ᱫᱚ ᱜᱳᱴᱟᱜᱮ ᱡᱚᱛᱚ ᱦᱚᱲᱜᱮ ᱡᱟᱦᱟᱸ ᱨᱮᱜᱮ ᱞᱟᱹᱭ ᱫᱟᱲᱮᱭᱟᱜᱼᱟ ᱟᱵᱚᱣᱟᱜ ᱵᱷᱟᱥᱟ ᱛᱮᱦᱚᱸ